ᱤᱧ ᱚᱞᱚᱜ ᱯᱟᱲᱦᱟᱣ ᱥᱟᱶ ᱥᱟᱶᱛᱮ ᱤᱧᱟᱹᱜ ᱨᱟᱹᱥᱠᱟᱹ ᱢᱮᱱᱟᱜ ᱟᱠᱟᱫᱟ ᱮᱱᱮᱡ ᱥᱮᱨᱮᱧ ᱨᱮ ᱤᱱᱟᱹ ᱥᱟᱶᱛᱮ ᱠᱷᱮᱞᱳᱰ ᱨᱮ ᱤᱱᱟᱹ ᱥᱟᱶᱛᱮ ᱢᱮᱱᱟᱜ ᱟᱠᱟᱫᱟ ᱯᱩᱛᱷᱤ ᱯᱟᱲᱦᱟᱣ ᱥᱟᱶᱛᱮ ᱚᱱᱟ ᱯᱩᱛᱷᱤ ᱚᱞ ᱤᱱᱟᱹ ᱥᱟᱶᱛᱮ ᱢᱮᱱᱟᱜ ᱟᱠᱟᱫᱟ ᱫᱟᱬᱟᱱ ᱨᱮ ᱡᱮᱞᱮᱠᱟ ᱱᱚᱰᱮᱧ ᱞᱟᱹᱭ ᱮᱫᱟ ᱮᱱᱮᱡ ᱥᱮᱨᱮᱧ ᱫᱚᱹᱧ ᱠᱩᱥᱤᱭᱟᱜᱼᱟ ᱱᱚᱰᱮ ᱡᱮᱢᱚᱱ ᱟᱵᱚᱣᱟᱜ ᱢᱮᱱᱟᱜ ᱟᱠᱟᱫᱟ ᱟᱵᱚᱣᱟᱜ ᱞᱟᱹᱭ ᱞᱟᱠᱪᱟᱨ ᱡᱟᱦᱟᱸ ᱢᱮᱱᱟᱜ ᱟᱠᱟᱫᱟ ᱵᱟᱦᱟ ᱥᱚᱨᱦᱟᱭ ᱠᱟᱨᱟᱢ ᱫᱟᱥᱟᱸᱭ ᱴᱷᱤᱠ ᱚᱱᱠᱟ ᱜᱮ ᱡᱮᱢᱚᱱ ᱱᱤᱭᱟᱹ ᱪᱟᱸᱫᱚ ᱪᱟᱞᱟᱠ ᱠᱟᱱᱟ ᱫᱟᱥᱟᱸᱭ ᱟᱨᱠᱤ ᱫᱟᱥᱟᱸᱭ ᱮᱱᱮᱡ ᱨᱮᱱᱟᱜ ᱚᱠᱛᱚ ᱦᱮᱡ ᱟᱠᱟᱱᱟ ᱫᱟᱥᱟᱸᱭ ᱮᱱᱮᱡ ᱠᱩᱥᱤᱭᱟᱜᱼᱟ ᱤᱱᱟᱹ ᱥᱟᱶ ᱛᱮ ᱞᱟᱹᱭ ᱠᱮᱫᱟ ᱠᱷᱮᱞᱳᱵ ᱠᱷᱮᱞᱳᱰᱤᱧ ᱠᱩᱥᱤᱭᱟᱜᱼᱟ ᱯᱷᱩᱴᱵᱚᱞ ᱠᱷᱮᱞ ᱤᱧ ᱠᱩᱥᱤᱭᱟᱜᱼᱟ ᱯᱷᱩᱴᱵᱚᱞ ᱠᱷᱮᱞ ᱤᱧ ᱠᱩᱥᱤᱭᱟᱜᱼᱟ ᱟᱨ ᱚᱱᱟ ᱥᱟᱶ ᱛᱮ ᱤᱧ ᱠᱩᱥᱤᱭᱤᱧ ᱫᱟᱬᱟᱱ ᱫᱟᱬᱟᱱ ᱡᱮᱢᱚᱱ ᱵᱟᱦᱨᱮ ᱫᱟᱬᱟᱱ ᱵᱩᱨᱩ ᱪᱚᱴ ᱫᱮᱡᱚᱜ ᱞᱟᱹᱜᱤᱫ ᱚᱱᱟᱧ ᱠᱩᱥᱤᱭᱟᱜᱼᱟ ᱥᱮ ᱮᱴᱟᱜ ᱫᱤᱥᱚᱢ ᱫᱟᱬᱟᱱ ᱚᱱᱟᱧ ᱠᱩᱥᱤᱭᱟᱜᱼᱟ ᱥᱮ ᱟᱲᱮ ᱯᱟᱥᱮ ᱮ ᱴᱚᱞᱟ ᱨᱮ ᱫᱟᱬᱟᱱᱮ ᱠᱩᱥᱤᱭᱟᱜᱼᱟ ᱤᱱᱟᱹ ᱥᱟᱶᱛᱮ ᱟᱨ ᱤᱧ ᱠᱩᱥᱤᱭᱟᱜᱼᱟ ᱦᱚᱲ ᱠᱚ ᱡᱟᱦᱟᱱᱟᱜ ᱞᱟᱹᱭ ᱡᱟᱦᱟᱱᱟᱜ ᱠᱚᱹᱧ ᱵᱟᱰᱟᱭ ᱦᱚᱪᱚ ᱠᱚᱣᱟ ᱡᱟᱦᱟᱱᱟᱜ ᱢᱮᱥᱮᱡᱽ ᱤᱧ ᱮᱢᱟ ᱠᱚᱣᱟ ᱱᱚᱝᱠᱟ ᱜᱮ ᱴᱷᱤᱠ ᱤᱧ ᱱᱚᱣᱟ ᱠᱚ ᱡᱤᱱᱤᱥ ᱤᱧ ᱠᱩᱥᱤᱭᱟᱜᱼᱟ ᱤᱱᱟᱹ ᱥᱟᱶᱛᱮ ᱱᱚᱰᱮ ᱵᱚᱱ ᱧᱮᱞᱟ ᱡᱮ ᱱᱤᱡᱮᱨᱟᱜ ᱡᱟᱦᱟᱸ ᱯᱟᱹᱴᱷᱩᱣᱟᱹ ᱡᱤᱭᱚᱱ ᱱᱚᱣᱟ ᱯᱟᱹᱴᱷᱩᱣᱟᱹ ᱡᱤᱭᱚᱱ ᱥᱟᱶ ᱥᱟᱶᱛᱮ ᱟᱨᱦᱚᱸ ᱡᱟᱦᱟᱸ ᱮᱴᱟᱜ ᱠᱚ ᱢᱤᱫᱴᱟᱝ ᱠᱩᱥᱤ ᱨᱟᱹᱥᱠᱟᱹ ᱢᱮᱱᱟᱜᱼᱟ ᱮᱴᱟᱜ ᱡᱟᱦᱟᱸ ᱠᱟᱹᱢᱤ ᱨᱮᱱᱟᱜ ᱥᱟᱱᱟ ᱢᱮᱱᱟᱜ ᱟᱠᱟᱫᱟ ᱚᱱᱟ ᱫᱚ ᱤᱧ ᱥᱟᱶᱛᱟ ᱵᱷᱟᱹᱞᱟᱹᱭ ᱞᱟᱹᱜᱤᱫ ᱛᱮ ᱤᱧ ᱢᱚᱱᱮ ᱨᱮ ᱢᱤᱫᱴᱟᱝ ᱠᱩᱥᱤ ᱨᱟᱹᱥᱠᱟᱹ ᱢᱮᱱᱟᱜᱼᱟ ᱥᱮ ᱠᱟᱹᱢᱤ ᱨᱮᱱᱟᱜ ᱥᱟᱱᱟ ᱢᱮᱱᱟᱜᱼᱟ ᱴᱷᱤᱠ ᱱᱚᱝᱠᱟ ᱜᱮ ᱡᱮᱢᱚᱱ ᱥᱟᱶᱛᱟ ᱵᱟᱨᱮ ᱛᱮ ᱤᱧ ᱟᱨ ᱠᱤ ᱮᱴᱟᱜ ᱦᱚᱲ ᱞᱟᱹᱭ ᱫᱟᱲᱮᱭᱟᱠᱚᱢᱟ ᱵᱩᱡᱷᱟᱹᱣ ᱫᱟᱲᱮᱭᱟᱠᱚᱢᱟ ᱟᱵᱚ ᱥᱟᱶᱛᱟ ᱨᱮ ᱪᱮᱫ ᱵᱩᱜᱤ ᱢᱮᱱᱟᱜᱼᱟ ᱥᱮ ᱵᱟᱹᱲᱤᱡ ᱢᱮᱱᱟᱜᱼᱟ ᱴᱷᱤᱠ ᱱᱚᱝᱠᱟ ᱜᱮ ᱟᱨ ᱦᱚᱸ ᱟᱭᱢᱟ ᱠᱤᱪᱷᱩ ᱜᱟᱱ ᱠᱟᱹᱢᱤ ᱠᱚ ᱤᱧ ᱠᱩᱥᱤᱭᱟᱜᱼᱟ